ᱤᱧᱫᱚ ᱥᱮᱨᱮᱧ ᱠᱚᱫᱚᱧ ᱠᱩᱥᱤᱭᱟᱜᱼᱟ ᱫᱚᱝ ᱥᱮᱨᱮᱧ ᱠᱚ ᱟᱨ ᱞᱟᱜᱽᱬᱮ ᱥᱮᱨᱮᱧ ᱠᱚ ᱟᱨ ᱵᱟᱦᱟ ᱥᱮᱨᱮᱧ ᱠᱚ ᱚᱱᱟᱠᱚ ᱤᱧᱫᱚ ᱠᱩᱥᱤᱧ ᱵᱩᱡᱷᱟᱹᱣᱟ ᱟᱨ ᱮᱴᱟᱜ ᱚᱱᱟ ᱠᱷᱚᱱ ᱮᱴᱟᱜ ᱥᱮᱨᱮᱧ ᱠᱚᱫᱚ ᱩᱱᱟᱹᱜ ᱥᱚᱦᱚᱨᱟᱭ ᱥᱮᱨᱮᱧ ᱠᱚ ᱚᱱᱟᱠᱚ ᱨᱟᱹᱥᱠᱟᱹᱧ ᱯᱩᱱᱭᱟᱹ ᱥᱮᱨᱮᱧ ᱫᱚ ᱟᱹᱰᱤ ᱨᱟᱹᱥᱠᱟᱹᱧ ᱵᱩᱡᱟ ᱞᱟᱜᱽᱬᱮ ᱫᱚᱝ ᱵᱟᱦᱟ ᱥᱚᱦᱚᱨᱟᱭ ᱤᱱᱟᱹ ᱥᱮᱨᱮᱧ ᱠᱚᱫᱚ ᱠᱷᱩᱵ ᱡᱳᱨ ᱨᱟᱹᱥᱠᱟᱹᱧ ᱵᱩᱡᱷᱟᱹᱣᱟ ᱟᱨ ᱥᱮᱨᱮᱧ ᱥᱟᱱᱟᱧ ᱜᱮᱭᱟ ᱚᱱᱟ ᱠᱚᱫᱚ ᱟᱨ ᱵᱩᱨᱩ ᱠᱚᱨᱮᱦᱚᱸᱧ ᱪᱟᱞᱟᱣ ᱞᱮᱱᱠᱷᱟᱱ ᱚᱲᱟᱜ ᱠᱚᱨᱮᱦᱚᱸᱧ ᱪᱟᱞᱟᱣ ᱞᱮᱱᱠᱷᱟᱱ ᱚᱱᱟ ᱠᱚᱦᱚᱧ ᱥᱮᱨᱮᱧ ᱜᱮᱭᱟ ᱚᱱᱟᱫᱚ ᱟᱹᱰᱤ ᱨᱟᱹᱥᱠᱟᱹ ᱞᱮᱠᱟᱱ ᱥᱮᱨᱮᱧ ᱠᱟᱱᱟ ᱚᱱᱟ ᱠᱚᱫᱚ ᱥᱚᱦᱚᱨᱟᱭ ᱵᱟᱦᱟ ᱞᱟᱜᱽᱬᱮ ᱫᱚᱝ ᱚᱱᱟ ᱠᱚᱫᱚ ᱟᱹᱰᱤ ᱨᱟᱹᱥᱠᱟᱹ ᱞᱮᱠᱟᱱ ᱥᱮᱨᱮᱧ ᱠᱟᱱᱟ ᱟᱨ ᱮᱴᱟᱜ ᱥᱮᱨᱮᱧ ᱠᱚᱫᱚ ᱩᱱᱟᱹᱜ ᱤᱧᱫᱚ ᱵᱟᱭ ᱥᱮᱨᱮᱧ ᱥᱟᱱᱟᱧᱟ ᱮᱴᱟᱜ ᱥᱮᱨᱮᱧ ᱠᱚᱫᱚ ᱵᱟᱹᱧ ᱥᱮᱨᱮᱧᱟ ᱥᱮᱨᱮᱧᱦᱚᱸ ᱟᱨ ᱤᱱᱟᱹ ᱠᱚ ᱥᱮᱨᱮᱧ ᱫᱚ ᱟᱹᱰᱤ ᱨᱟᱹᱥᱠᱟᱹᱧ ᱵᱩᱡᱷᱟᱹᱣᱟ ᱟᱹᱰᱤ ᱠᱩᱥᱤᱧ ᱵᱩᱡᱷᱟᱹᱣᱟ ᱤᱧᱦᱚᱧ ᱥᱮᱨᱮᱧ ᱜᱚᱫ ᱜᱮᱭᱟ ᱚᱱᱟ ᱠᱚᱫᱚ